ᱡᱤᱭᱟᱹᱞᱤ ᱠᱚ ᱡᱚᱛᱚᱱ ᱦᱟᱛᱟᱣ ᱞᱟᱹᱜᱤᱫ ᱢᱟᱨᱟᱝ ᱦᱚᱲᱴᱷᱮᱱ ᱡᱟᱦᱟᱱᱟᱜ ᱯᱚᱨᱟᱢᱚᱥ ᱫᱚ ᱵᱟᱝ ᱦᱟᱛᱟᱣ ᱠᱟᱱᱟ ᱟᱨ ᱠᱤᱪᱷᱩᱜᱟᱱ ᱯᱚᱨᱟᱢᱚᱨᱥᱚᱫᱚ ᱦᱟᱛᱟᱣ ᱟᱠᱟᱱ ᱜᱮᱭᱟ ᱡᱮᱢᱚᱱ ᱜᱟᱹᱭ ᱟᱹᱥᱩᱞ ᱢᱮᱨᱚᱢ ᱟᱹᱥᱩᱞ ᱰᱟᱝᱨᱟ ᱟᱹᱥᱩᱞ ᱥᱤᱢ ᱟᱹᱥᱩᱞ ᱥᱩᱠᱨᱤ ᱟᱹᱥᱩᱞ ᱩᱱᱠᱩ ᱠᱚ ᱦᱟᱨᱟ ᱠᱟᱛᱮ ᱡᱚᱛᱚᱱ ᱠᱟᱛᱮ ᱱᱟᱯᱟᱭᱛᱮ ᱥᱟᱨᱪᱟ ᱥᱟᱨᱪᱤ ᱫᱷᱟᱹᱨᱤᱡ ᱥᱟᱯᱷᱟ ᱥᱟᱯᱷᱤ ᱨᱳᱜᱽ ᱟᱡᱟᱨ ᱠᱚ ᱵᱟᱧᱪᱟᱣ ᱞᱮᱱᱠᱷᱟᱱ ᱵᱟᱧᱪᱟᱣ ᱠᱟᱛᱮᱫ ᱯᱚᱭᱥᱟ ᱠᱟᱣᱲᱤ ᱠᱚ ᱟᱨᱡᱟᱣ ᱠᱟᱛᱮᱫ ᱱᱤᱡᱮᱨᱟᱜ ᱡᱤᱵᱽᱠᱟᱹ ᱠᱚ ᱱᱟᱚᱯᱟᱭᱛᱮ ᱛᱮᱭᱟᱨᱚᱜᱼᱟ ᱟᱨ ᱡᱮᱢᱚᱱ ᱜᱟᱹᱭ ᱟᱹᱥᱩᱞ ᱞᱮᱠᱷᱟᱱ ᱛᱚᱣᱟ ᱠᱚ ᱧᱟᱢᱚᱜᱼᱟ ᱜᱩᱨᱤᱡ ᱧᱟᱢᱚᱜᱼᱟ ᱠᱷᱚᱛ ᱧᱟᱢᱚᱜᱼᱟ ᱟᱹᱰᱤᱨᱚᱠᱚᱢ ᱢᱮᱨᱚᱢ ᱠᱷᱚᱱ ᱦᱚᱸ ᱠᱷᱚᱛ ᱧᱟᱢᱚᱜᱼᱟ ᱩᱱᱠᱩ ᱠᱚᱣᱟᱜ ᱟᱹᱰᱤᱨᱚᱠᱚᱢ ᱚᱱᱟ ᱤᱭᱟᱹᱠᱚᱛᱮ ᱫᱟᱜ ᱠᱚᱛᱮ ᱡᱮᱢᱚᱱ ᱟᱹᱰᱤᱨᱚᱠᱚᱢ ᱨᱟᱱ ᱠᱚ ᱵᱮᱱᱟᱜᱼᱟ ᱟᱱᱟ ᱞᱟᱹᱜᱤᱱᱛᱮ ᱢᱟᱨᱟᱝ ᱦᱚᱲᱴᱷᱮᱱ ᱠᱷᱚᱱ ᱚᱱᱟ ᱞᱟᱹᱜᱤᱫ ᱯᱚᱨᱟᱢᱚᱨᱥ ᱫᱚ ᱱᱤᱦᱟᱹᱛ ᱧᱟᱢᱟᱠᱟᱱᱟ ᱛᱟᱵ ᱟᱠᱟᱱᱟ ᱟᱨ ᱟᱹᱰᱤ ᱱᱟᱯᱟᱭᱛᱮᱜᱮ ᱩᱱᱠᱩ ᱥᱟᱞᱟᱜ ᱵᱮᱵᱷᱟᱨ ᱦᱩᱭᱩᱜ ᱠᱟᱱᱟ ᱟᱨ ᱩᱱᱠᱩ ᱦᱟᱨᱟ ᱠᱟᱛᱮ ᱟᱹᱥᱩᱞ ᱠᱟᱛᱮ ᱯᱚᱭᱥᱟ ᱠᱟᱣᱰᱤ ᱠᱚᱦᱚᱸ ᱟᱹᱰᱤᱵᱮᱥ ᱟᱨᱡᱟᱜ ᱠᱟᱱᱟ ᱛᱚᱣᱟ ᱠᱚᱦᱚᱸ ᱧᱟᱢᱚᱜ ᱠᱟᱱᱟ ᱠᱷᱚᱛ ᱠᱚᱦᱚᱸ ᱧᱟᱢᱚᱜ ᱠᱟᱱᱟ ᱟᱨ ᱡᱚᱛᱛᱚ ᱨᱚᱠᱚᱢ ᱠᱟᱹᱢᱤᱜᱮ ᱠᱟᱹᱢᱤᱜ ᱠᱟᱱᱟ ᱚᱲᱟᱜ ᱫᱩᱣᱟᱹᱨ ᱠᱚᱦᱚᱸ ᱱᱟᱯᱟᱭᱛᱮ ᱛᱟᱦᱮᱱ ᱠᱟᱱᱟ ᱰᱟᱝᱨᱤ ᱢᱮᱨᱚᱢ ᱠᱚ ᱥᱤᱢ ᱥᱩᱠᱨᱤ ᱠᱚ ᱡᱚᱛᱚ ᱡᱤᱞ ᱦᱚᱸ ᱧᱟᱢᱚᱜᱼᱟ ᱥᱚᱢᱚᱭᱨᱮ ᱯᱮᱲᱟ ᱠᱚ ᱯᱚᱨᱵᱷᱩ ᱠᱚᱠᱚ ᱦᱤᱡᱩᱜᱼᱟ ᱤᱭᱟᱛᱚ ᱯᱚᱨᱚᱵᱽ ᱠᱚᱨᱮ ᱚᱱᱟᱠᱚᱦᱚᱸ ᱡᱤᱞ ᱦᱚᱸ ᱧᱟᱢᱚᱜᱼᱟ ᱟᱨ ᱡᱟᱦᱮᱨ ᱠᱚᱨᱮ ᱚᱱᱟ ᱵᱚᱸᱜᱟ ᱞᱟᱹᱜᱤᱫᱛᱮ ᱥᱤᱢ ᱵᱩᱥᱟᱹᱜ ᱠᱚ ᱯᱟᱪᱟ ᱠᱚᱦᱚᱸ ᱧᱟᱢᱚᱜᱼᱟ